ᱦᱮᱸ ᱟᱹᱞᱤᱧ ᱵᱟᱝᱠᱤ ᱠᱷᱚᱱ ᱪᱷᱚᱴᱟ ᱠᱚᱲᱟ ᱞᱤᱧ ᱞᱟᱹᱭᱮᱫᱼᱟ ᱛᱳ ᱟᱹᱞᱤᱧ ᱞᱤᱧ ᱞᱮᱫ ᱛᱟᱦᱮᱸᱫ ᱛᱳ ᱚᱱᱟᱞᱤᱧ ᱟᱫ ᱟᱠᱟᱫ ᱛᱳ ᱟᱹᱞᱤᱧ ᱪᱮᱫ ᱞᱮᱠᱟ ᱨᱮᱞᱤᱧ ᱧᱟᱢᱟ ᱚᱱᱟ ᱚᱠᱟ ᱞᱮᱠᱟ ᱛᱮ ᱟᱹᱵᱤᱱ ᱦᱩᱱᱟᱹᱝ ᱜᱚᱲᱚ ᱥᱚᱦᱚᱫ ᱵᱤᱱ ᱮᱢᱧᱚᱜ ᱟᱞᱤᱧᱟᱹ ᱟᱫᱚ ᱵᱟᱹᱞᱤᱧ ᱴᱷᱤᱠᱟᱹ ᱫᱟᱲᱮᱭᱟᱜ ᱠᱟᱱᱟ ᱪᱮᱫ ᱞᱮᱠᱟ ᱦᱩᱭᱩᱜᱼᱟ ᱪᱮᱫ ᱞᱮᱠᱟ ᱫᱚ ᱵᱟᱝ ᱟᱹᱵᱤᱱ ᱦᱩᱱᱟᱹᱝ ᱵᱤᱱ ᱧᱮᱞ ᱧᱚᱜᱟ ᱪᱮᱫ ᱞᱮᱠᱟ ᱠᱟᱛᱮᱫ ᱚᱱᱟᱞᱤᱧ ᱧᱟᱢ ᱫᱟᱲᱮᱭᱟᱜᱼᱟ ᱪᱮᱫ ᱞᱮᱠᱟ ᱛᱮᱫᱚ ᱵᱟᱝᱟ ᱟᱹᱞᱤᱧ ᱦᱩᱱᱟᱹᱝ ᱚᱱᱟ ᱵᱤᱱ ᱞᱟᱹᱭᱧᱚᱜ ᱟᱹᱞᱤᱧᱟ ᱟᱨ ᱪᱮᱫᱦᱚᱸ ᱵᱟᱝᱟ ᱚᱱᱟᱞᱤᱧ ᱟᱫ ᱩᱛᱟᱹᱨ ᱟᱠᱟᱫ ᱫᱚ ᱚᱱᱟ ᱦᱩᱱᱟᱹᱝ ᱪᱮᱫ ᱞᱮᱠᱟ ᱟᱹᱞᱤᱧ ᱧᱟᱢ ᱫᱟᱲᱮᱭᱟᱜᱼᱟ ᱚᱱᱟ ᱦᱩᱱᱟᱹᱝ ᱵᱤᱱ ᱞᱟᱹᱭ ᱧᱚᱜᱟ ᱟᱹᱞᱤᱧ ᱵᱟᱹᱞᱤᱧ ᱴᱷᱤᱠᱟᱹ ᱫᱟᱲᱮᱭᱟᱜ ᱠᱟᱱᱟ ᱚᱱᱟ ᱠᱟᱜᱚᱡᱽ ᱯᱚᱛᱨᱚ ᱦᱚᱸ ᱵᱟᱹᱱᱩᱜ ᱟᱹᱱᱤᱡ ᱛᱳ ᱢᱟ ᱞᱤᱧ ᱞᱮᱫ ᱛᱟᱦᱮᱸᱫ ᱚᱠᱟ ᱨᱮ ᱪᱮᱫ ᱞᱮᱠᱟ ᱨᱮᱞᱤᱧ ᱧᱟᱢᱟ ᱚᱱᱟ ᱚᱱᱟ ᱠᱟᱹᱴᱤᱡ ᱞᱟᱹᱭᱧᱚᱜ ᱟᱹᱞᱤᱧ ᱵᱮᱱ ᱵᱟᱠᱷᱟᱱ ᱟᱹᱰᱤ ᱡᱳᱨᱞᱤᱧ ᱟᱸᱫᱟᱜᱚᱜ ᱠᱟᱱᱟ ᱱᱟᱦᱟᱜ ᱵᱟᱹᱞᱤᱧ ᱧᱟᱢ ᱫᱟᱲᱮᱭᱟᱜ ᱠᱷᱟᱱ ᱢᱟ ᱟᱨ ᱢᱟᱞᱤᱧ ᱞᱮᱫᱼᱟ ᱱᱤᱭᱟᱹ ᱦᱚᱞᱟ ᱵᱟᱝ ᱢᱟᱲᱟᱝ ᱦᱤᱞᱳᱜ ᱛᱳ ᱚᱱᱟ ᱧᱟᱢᱧᱚᱜ ᱟᱹᱞᱤᱧ ᱵᱮᱱ